ᱟᱪᱪᱷᱟ ᱪᱮᱬᱮ ᱠᱚᱦᱚᱸ ᱟᱰᱤᱜᱚᱴᱟᱝ ᱪᱮᱬᱮ ᱢᱮᱱᱟᱜ ᱠᱚᱣᱟ ᱛᱚᱵᱮ ᱪᱤᱠᱟᱹ ᱛᱮᱠᱚ ᱩᱨᱩᱢᱚᱜᱼᱟ ᱟᱨ ᱵᱟᱝᱠᱷᱟᱱ ᱩᱨᱩᱢᱚᱜᱼᱟᱠᱚ ᱨᱟᱜ ᱛᱮᱦᱚᱸ ᱡᱮ ᱱᱩᱭᱫᱚ ᱱᱤᱛᱚᱜᱼᱮ ᱨᱟᱜ ᱠᱮᱫᱟᱭ ᱱᱩᱭᱫᱚᱢ ᱢᱮᱱᱟ ᱤᱭᱟᱹ ᱠᱟᱱᱟᱭ ᱱᱩᱭᱫᱚ ᱯᱚᱛᱟᱢ ᱠᱟᱱᱟᱭ ᱦᱮᱸ ᱟᱨ ᱦᱚᱭᱛᱚ ᱢᱤᱫᱴᱮᱡ ᱨᱟᱜ ᱠᱮᱫᱟ ᱡᱟᱦᱟᱱᱤᱡ ᱜᱮ ᱵᱟᱝ ᱢᱤᱨᱩ ᱩᱱᱤᱦᱚᱸ ᱢᱟᱱᱮ ᱡᱟᱦᱟᱸᱭ ᱟᱱᱡᱟᱱ ᱦᱚᱲᱫᱚ ᱦᱚᱭᱛᱚᱭ ᱢᱮᱱᱟ ᱪᱤᱞᱤ ᱪᱮᱬᱮᱭ ᱨᱟᱜ ᱠᱮᱫᱟᱭ ᱛᱚᱵᱮ ᱡᱟᱦᱟᱧ ᱧᱮᱞ ᱠᱮᱫᱟ ᱥᱮᱢ ᱩᱨᱩᱢ ᱵᱟᱲᱟᱣ ᱠᱟᱫᱮᱭᱟ ᱩᱱᱤᱫᱚ ᱵᱟᱝᱭᱟ ᱱᱩᱭᱫᱚ ᱢᱤᱨᱩ ᱪᱮᱬᱮ ᱠᱟᱱᱟᱭ ᱦᱮᱸ ᱛᱟᱵᱟᱫᱮ ᱱᱚᱜ ᱚᱱᱠᱟᱜᱮ ᱛᱚ ᱩᱱᱠᱩᱣᱟᱜ ᱦᱚᱸ ᱟᱞᱟᱜ ᱟᱞᱟᱜ ᱤᱭᱟᱹ ᱢᱮᱱᱟᱜ ᱛᱟᱠᱚᱣᱟ ᱯᱳᱥᱟᱠ ᱢᱮᱱᱟᱜ ᱛᱟᱠᱚᱣᱟ ᱡᱚᱛᱚ ᱪᱮᱬᱮ ᱫᱚ ᱵᱟᱹᱱᱩᱜ ᱠᱚᱣᱟ ᱢᱤᱫ ᱫᱚ ᱟᱞᱟᱫᱟ ᱜᱮᱭᱟᱠᱚ ᱥᱮ ᱵᱚᱞᱮᱛᱮ ᱟᱫᱚ ᱱᱤᱡᱮᱜᱮᱢ ᱵᱩᱡᱽ ᱫᱟᱲᱮᱭᱟᱜᱼᱟ ᱦᱮᱸ ᱡᱮ ᱱᱩᱭᱫᱚ ᱱᱩᱭ ᱪᱮᱬᱮ ᱨᱟᱜ ᱠᱮᱫᱟ ᱢᱮᱱᱛᱮ ᱦᱮᱸ ᱜᱚᱲᱦᱚᱱ ᱦᱚᱸ ᱱᱚᱝᱠᱟᱜᱮ ᱢᱮᱱᱟᱜ ᱛᱟᱠᱚᱣᱟ ᱢᱮᱱᱟᱠᱚ ᱢᱤᱨᱩ ᱢᱤᱨᱩᱫᱚ ᱴᱚᱱᱴᱷᱟ ᱠᱩᱵᱟᱹᱧᱚᱜ ᱜᱮᱛᱟ ᱠᱚᱣᱟ ᱡᱮᱞᱮᱧ ᱧᱚᱜ ᱛᱟᱭᱚᱢ ᱥᱮᱫ ᱪᱩᱯᱤ ᱢᱮᱱᱟᱜ ᱛᱟᱠᱚᱣᱟ ᱠᱟᱞᱟᱨ ᱫᱚ ᱫᱟᱨᱮ ᱧᱚᱜ ᱞᱮᱠᱟᱱᱟ ᱠᱚ ᱦᱮᱸ ᱟᱫᱚ ᱦᱚᱜᱼᱚᱱᱠᱟ ᱪᱮᱫ ᱪᱚᱝ ᱢᱤᱨᱩ ᱫᱚ ᱱᱚᱜ ᱚᱱᱠᱟ ᱡᱮ ᱯᱨᱚᱛᱛᱮᱠᱴᱟ ᱪᱮᱬᱮ ᱜᱮ ᱟᱨᱪᱮᱫ ᱪᱚᱝ ᱢᱟᱱᱮ ᱠᱟᱞᱟᱨ ᱜᱚᱲᱦᱚᱱ ᱟᱞᱟᱫᱟ ᱜᱮᱛᱟ ᱠᱚᱣᱟ ᱟᱨ ᱪᱮᱫ ᱪᱚᱝ ᱡᱮᱢᱚᱱ ᱢᱟᱨᱟᱜ ᱢᱮᱱᱟᱭᱟ ᱢᱟᱨᱟᱜ ᱫᱚ ᱢᱟᱱᱮ ᱮᱠᱫᱚᱢ ᱥᱮᱨᱚᱠᱚᱢ ᱥᱟᱡᱟᱣᱤᱡ ᱞᱮᱠᱟᱜᱮ ᱢᱮᱱᱟᱜ ᱠᱟᱫᱮᱭᱟ ᱦᱮᱸ ᱦᱚᱸᱜ ᱚᱱᱠᱟᱜᱮ ᱟᱨ ᱪᱮᱫᱪᱚᱝ ᱢᱟᱱᱮ ᱢᱟᱨᱟᱜ ᱮ ᱨᱟᱜ ᱠᱮᱫᱟ ᱚᱡᱷᱟ ᱢᱟᱨᱟᱜ ᱮ ᱨᱟᱜ ᱠᱮᱫᱟ ᱚᱻ ᱛᱟᱦᱚᱞᱮ ᱟᱹᱰᱤ ᱢᱟᱨᱟᱝ ᱪᱮᱬᱮ ᱠᱟᱱᱟᱭ ᱢᱚᱱᱮ ᱠᱟᱜᱢᱮ ᱯᱷᱩᱪᱤ ᱨᱟᱜ ᱠᱮᱫᱟᱭ ᱚᱻ ᱭᱟ ᱯᱷᱩᱪᱤ ᱨᱟᱜ ᱠᱮᱫᱟᱭᱫᱚᱢᱮ ᱦᱩᱰᱤᱧᱚᱜ ᱠᱟᱱᱟᱭ ᱯᱷᱩᱪᱤ ᱫᱚ ᱯᱷᱩᱪᱤ ᱪᱮᱬᱮ ᱠᱟᱱᱟᱭ ᱟᱨ ᱪᱮᱫ ᱪᱚᱝ ᱦᱮᱸᱜ ᱼᱮ ᱱᱤᱝᱠᱟᱹ ᱵᱮᱯᱟᱨ ᱫᱚ ᱟᱫᱚ ᱡᱚᱛᱚᱜᱮ ᱟᱫᱚ ᱟᱨ ᱯᱨᱚᱛᱛᱮᱠᱴᱟ ᱪᱮᱬᱮᱭᱟᱜ ᱠᱟᱞᱟᱨ ᱢᱮᱱᱟᱜᱼᱟ ᱪᱮᱫ ᱪᱚᱝ ᱯᱨᱚᱛᱛᱮᱠᱴᱟ ᱪᱮᱬᱮᱭᱟᱜ ᱜᱮ ᱡᱮ ᱚᱠᱚᱭᱮᱢ ᱢᱮᱱᱟ ᱡᱮ ᱢᱤᱫ ᱜᱮᱭᱟ ᱠᱚ ᱨᱚᱝ ᱠᱟᱞᱟᱨ ᱵᱟᱦ ᱡᱚᱛᱚ ᱠᱚ ᱟᱞᱟᱠ ᱟᱞᱟᱠ ᱜᱮᱭᱟ ᱪᱮᱫ ᱪᱚᱝ ᱪᱮᱬᱮ ᱵᱳᱞᱛᱮᱜᱮ ᱡᱮᱱᱳᱱᱳᱜᱮ ᱪᱮᱫ ᱪᱚᱝ ᱚᱱᱟᱛᱮ ᱟᱠᱚ ᱡᱮᱢᱚᱱ ᱠᱟᱞᱟᱨ ᱟᱞᱟᱫᱟ ᱜᱮᱛᱟ ᱠᱚᱣᱟ ᱥᱮᱨᱚᱠᱚᱢ ᱱᱩᱠᱩᱣᱟᱜ ᱦᱚᱸ ᱨᱟᱜ ᱠᱚ ᱡᱮᱠᱳᱱᱳ ᱜᱮ ᱟᱞᱟᱫᱟ ᱜᱮᱛᱟ ᱠᱚᱣᱟ ᱚᱱᱠᱟ ᱯᱨᱚᱛᱛᱮᱠᱴᱟ ᱪᱮᱬᱮᱭᱟᱜ ᱠᱟᱞᱟᱨ ᱟᱞᱟᱫᱟ ᱜᱮᱭᱟ ᱨᱟᱜ ᱨᱚᱲ ᱟᱞᱟᱫᱟ ᱜᱮᱛᱟᱠᱚᱣᱟ ᱪᱮᱫ ᱪᱚᱝ